ᱤᱧ ᱡᱩᱫᱤ ᱮᱴᱟᱜ ᱫᱤᱥᱚᱢ ᱛᱮ ᱪᱟᱞᱟᱜ ᱞᱟᱹᱜᱤᱫ ᱛᱮ ᱫᱟᱣ ᱤᱧ ᱧᱟᱢ ᱞᱮᱠᱷᱟᱱ ᱡᱟᱸᱦᱟᱱᱟᱜ ᱠᱟᱹᱢᱤ ᱪᱮᱫ ᱞᱟᱹᱜᱤᱫ ᱛᱟᱦᱚᱞᱮ ᱚᱱᱟ ᱪᱮᱫ ᱞᱟᱹᱜᱤᱫ ᱤᱧ ᱤᱧ ᱪᱮᱥᱴᱟᱭᱟ ᱡᱮᱢᱚᱱᱤᱧ ᱪᱤᱫ ᱚᱱᱟ ᱜᱮ ᱠᱚᱨᱟᱣ ᱫᱟᱲᱮᱭᱟᱜ ᱟᱨ ᱦᱩᱭᱩᱜ ᱛᱤᱧ